ᱱᱮ ᱦᱟᱞᱮ ᱥᱮᱨᱢᱟ ᱠᱚᱨᱮᱫ ᱵᱷᱟᱨᱚᱛᱤᱭᱚ ᱠᱟᱹᱣᱰᱤ ᱨᱮ ᱟᱹᱰᱤ ᱡᱳᱨ ᱜᱮ ᱢᱟᱲᱟᱝ ᱥᱮᱫ ᱩᱛᱱᱟᱹᱣ ᱟᱠᱟᱱᱟ ᱡᱮᱞᱮᱠᱟ ᱡᱮᱢᱚᱱ ᱵᱷᱟᱨᱚᱛ ᱨᱮ ᱢᱟᱨᱟᱝ ᱢᱟᱨᱟᱝ ᱟᱹᱰᱤ ᱢᱟᱨᱟᱝ ᱠᱳᱢᱯᱟᱱᱤ ᱠᱚ ᱢᱮᱱᱟᱜᱼᱟ ᱡᱮᱢᱚᱱ ᱚᱱᱟ ᱠᱚᱨᱮᱫ ᱠᱷᱚᱱ ᱟᱵᱚ ᱦᱚᱸ ᱤᱱᱴᱟᱨᱱᱮᱴ ᱵᱮᱝᱠ ᱰᱤᱡᱤᱴᱟᱞ ᱠᱚᱨᱮᱫ ᱠᱷᱚᱱᱟᱜ ᱟᱹᱰᱤ ᱟᱹᱰᱤ ᱜᱮ ᱢᱟᱲᱟᱝ ᱥᱮᱫ ᱞᱟᱹᱜᱤᱱ ᱞᱟᱵᱷ ᱵᱚᱱ ᱧᱟᱢ ᱮᱫᱟ ᱡᱟᱦᱟᱸ ᱞᱮᱠᱟ ᱵᱮᱝᱠ ᱵᱟᱠᱷᱨᱟ ᱯᱚᱭᱥᱟ ᱵᱚᱱ ᱫᱚᱦᱚᱭᱟ ᱵᱮᱝᱠ ᱨᱮ ᱯᱚᱭᱥᱟ ᱵᱚᱱ ᱫᱚᱦᱚᱭᱫᱟ ᱟᱨ ᱵᱮᱝᱠ ᱠᱷᱚᱱ ᱜᱮ ᱟᱵᱚᱣᱟᱜ ᱯᱚᱭᱥᱟ ᱯᱩᱨᱟᱹ ᱠᱮᱥ ᱜᱮ ᱛᱟᱦᱮᱱᱟ ᱟᱨ ᱵᱮᱝᱠ ᱠᱷᱚᱱ ᱫᱚ ᱯᱚᱭᱥᱟ ᱟᱵᱚᱣᱟᱜ ᱥᱮᱵᱷ ᱛᱟᱦᱮᱱ ᱛᱟᱵᱚᱱᱟ ᱟᱨ ᱵᱮᱝᱠ ᱨᱮᱫᱚ ᱱᱟᱦᱟᱜ ᱞᱮᱱᱫᱮᱱ ᱠᱮᱥ ᱜᱮ ᱦᱩᱭᱩᱜᱼᱟ ᱟᱫᱚ ᱱᱤᱛᱚᱜ ᱫᱚ ᱵᱮᱝᱠ ᱠᱚᱨᱮᱫ ᱫᱚ ᱚᱱᱠᱟ ᱫᱚ ᱱᱟᱦᱟᱜ ᱠᱚᱢ ᱜᱮ ᱪᱟᱞᱟᱜ ᱠᱟᱱᱟ ᱪᱮᱫᱟᱜ ᱥᱮ ᱱᱤᱛᱚᱜ ᱫᱚ ᱰᱤᱡᱤᱴᱟᱞ ᱯᱮᱢᱮᱱᱴ ᱠᱷᱚᱱ ᱢᱟᱱᱮ ᱯᱷᱳᱱ ᱯᱮ ᱜᱩᱜᱚᱞ ᱯᱮ ᱠᱮᱥ ᱯᱮ ᱚᱱᱟ ᱠᱚ ᱦᱚᱸ ᱜᱟᱱᱚᱜ ᱠᱟᱱ ᱜᱮᱭᱟ ᱟᱨ ᱚᱱᱟ ᱠᱚᱜᱮ ᱱᱟᱦᱟᱜ ᱱᱮᱛᱟᱨ ᱫᱚ ᱤᱫᱤ ᱠᱟᱛᱮᱫ ᱠᱟᱹᱣᱰᱤ ᱟᱹᱨᱤ ᱪᱮᱫ ᱠᱚ ᱱᱚᱣᱟ ᱞᱹᱟᱜᱤᱫ ᱜᱮ ᱩᱛᱱᱟᱹᱣ ᱠᱟᱱᱟ ᱢᱟᱲᱟᱝ ᱥᱮᱫ ᱛᱟᱹᱠᱤᱱ ᱫᱚ